ᱮᱠ ᱛᱤᱱ ᱫᱩ ᱦᱟᱡᱟᱨ ᱛᱤᱱ ᱯᱟᱸᱪ ᱫᱩᱭ ᱫᱩᱦᱟᱡᱟᱨ ᱪᱷᱚᱭ ᱥᱟᱛ ᱪᱟᱨ ᱫᱩᱦᱟᱡᱟᱨ ᱫᱩᱭ ᱪᱷᱚᱭ ᱥᱟᱛ ᱫᱩᱦᱟᱡᱟᱨ ᱯᱟᱸᱪ ᱟᱴ ᱯᱟᱸᱪ ᱫᱩᱦᱟᱡᱟᱨ ᱥᱟᱛ